ᱤᱧᱤᱧ ᱠᱩᱥᱤᱭᱟᱜ ᱥᱮᱨᱮᱧ ᱫᱚ ᱨᱩᱛᱷᱤᱱ ᱠᱤᱥᱠᱩ ᱥᱮᱨᱮᱧ ᱞᱮᱫᱟ ᱟᱞᱮ ᱴᱚᱞᱟ ᱨᱮᱞᱮ ᱟᱹᱜᱩ ᱞᱮᱫᱟᱭᱟ ᱛᱚᱠᱷᱚᱱ ᱢᱤᱫᱴᱟᱱ ᱥᱚᱨᱦᱟᱭ ᱥᱮᱨᱮᱧᱮ ᱥᱮᱨᱮᱧ ᱞᱮᱫᱟ ᱛᱚᱠᱷᱚᱱ ᱟᱹᱰᱤ ᱮᱴᱟᱜ ᱤᱧ ᱠᱩᱥᱤ ᱞᱮᱱᱟ ᱚᱟ ᱥᱮᱨᱮᱧ ᱟᱸᱡᱚᱢ ᱛᱮ